ᱱᱚᱰᱮ ᱥᱟᱱᱛᱟᱲᱤ ᱯᱟᱹᱨᱥᱤ ᱥᱟᱶᱦᱮᱫ ᱨᱮᱭᱟᱜ ᱚᱵᱷᱤᱵᱮᱠᱛᱤ ᱡᱩᱫᱤ ᱵᱚᱱ ᱧᱮᱞᱟ ᱱᱚᱰᱮ ᱵᱚᱱ ᱧᱮᱞᱟ ᱥᱮ ᱧᱮᱞᱚᱜᱼᱟ ᱚᱱᱚᱬᱦᱮᱸ ᱨᱮᱫᱚ ᱡᱟᱦᱟᱸ ᱵᱚᱱ ᱞᱟᱹᱭ ᱮᱫᱟ ᱱᱚᱜᱼᱚᱭ ᱡᱟᱦᱟᱸ ᱡᱟᱦᱟᱸᱭ ᱡᱩᱫᱤ ᱢᱤᱫᱴᱮᱡ ᱚᱱᱚᱬᱦᱮᱸ ᱚᱞᱟᱭ ᱛᱟᱦᱚᱞᱮ ᱠᱷᱟᱱ ᱚᱸᱰᱮ ᱚᱱᱟ ᱚᱱᱚᱲᱦᱮᱸ ᱨᱮ ᱡᱟᱦᱟᱸ ᱛᱟᱦᱮᱱ ᱠᱟᱱᱟ ᱠᱷᱚᱛ ᱠᱚ ᱟᱨ ᱵᱟᱝ ᱥᱟᱹᱨ ᱡᱟᱦᱟᱸ ᱛᱟᱦᱮᱱ ᱠᱟᱱᱟ ᱚᱸᱰᱮ ᱡᱟᱦᱟᱸ ᱫᱚ ᱦᱩᱭᱩᱜ ᱠᱟᱱᱟ ᱡᱮ ᱪᱷᱚᱱᱫᱚ ᱛᱟᱞ ᱚᱱᱟ ᱥᱟᱶᱛᱮ ᱚᱱᱟ ᱠᱷᱚᱛ ᱨᱮᱭᱟᱜ ᱟᱵᱷᱨᱟᱱ ᱱᱮᱜ ᱮ ᱱᱤᱭᱟᱹ ᱠᱚ ᱠᱤᱱᱛᱩ ᱩᱱᱤ ᱚᱱᱚᱲᱦᱤᱭᱟᱹ ᱠᱷᱮᱭᱟᱞ ᱫᱚᱦᱚ ᱞᱟᱜᱟᱜ ᱛᱟᱭᱟ ᱡᱟᱛᱮ ᱚᱱᱟ ᱠᱚ ᱦᱳᱭᱱᱟ ᱢᱤᱫ ᱢᱟᱛᱨᱟ ᱟᱨ ᱵᱟᱝ ᱵᱟᱨ ᱢᱟᱛᱨᱟ ᱟᱨ ᱵᱟᱝ ᱤᱨᱟᱹᱞ ᱢᱟᱛᱨᱟ ᱥᱮ ᱟᱨ ᱵᱟᱝ ᱜᱮᱞ ᱢᱟᱛᱨᱟ ᱨᱮᱱᱟᱜ ᱦᱩᱭᱩᱜ ᱠᱟᱱᱟ ᱥᱮ ᱚᱠᱟ ᱞᱮᱠᱟᱜ ᱠᱟᱱᱟ ᱱᱚᱜᱼᱚᱭ ᱱᱚᱣᱟ ᱪᱮᱛᱟᱱ ᱨᱮ ᱩᱱᱤ ᱫᱷᱮᱭᱟᱱ ᱞᱟᱜᱟᱣ ᱟᱭᱟ ᱟᱨ ᱚᱱᱟ ᱥᱟᱶᱛᱮ ᱡᱩᱫᱤ ᱵᱚᱱ ᱧᱮᱞᱟ ᱡᱮ ᱜᱤᱫᱽᱨᱟᱹ ᱵᱟᱹᱣᱞᱤ ᱜᱤᱫᱽᱨᱟᱹ ᱵᱟᱹᱣᱞᱤ ᱠᱷᱮᱛᱛᱨᱚ ᱨᱮᱦᱚᱸ ᱱᱚᱰᱮ ᱦᱚᱸ ᱠᱤᱱᱛᱩ ᱚᱱᱟ ᱪᱷᱚᱱᱫᱚ ᱢᱟᱱᱮ ᱪᱷᱟᱸᱫᱟ ᱡᱟᱦᱟᱸ ᱵᱚᱱ ᱞᱟᱹᱭᱮᱜ ᱪᱷᱟᱸᱫᱟ ᱟᱨᱠᱤ ᱱᱚᱜᱼᱚᱭ ᱱᱚᱣᱟ ᱢᱤᱞᱟᱹᱣ ᱠᱟᱛᱮ ᱜᱮ ᱢᱤᱫᱴᱮᱱ ᱜᱤᱫᱽᱨᱟᱹ ᱵᱟᱹᱣᱞᱤ ᱛᱮᱭᱟᱨᱚᱜᱼᱟ ᱡᱟᱦᱟᱸ ᱛᱮᱫᱚ ᱜᱤᱫᱽᱨᱟᱹ ᱠᱚᱠᱚ ᱵᱩᱞᱟᱹᱣᱚᱜᱼᱟ ᱥᱮ ᱜᱤᱫᱽᱨᱟᱹ ᱠᱚ ᱚᱱᱟ ᱠᱚ ᱚᱬᱦᱮᱸᱭᱟᱠᱚ ᱯᱟᱲᱦᱟᱣ ᱟᱠᱚ ᱟᱨ ᱚᱱᱟ ᱥᱟᱶᱛᱮ ᱡᱩᱫᱤ ᱵᱚᱱ ᱧᱮᱞᱟ ᱱᱚᱰᱮ ᱱᱚᱜᱼᱚᱭ ᱡᱮ ᱥᱮᱨᱮᱧ ᱠᱚᱨᱮᱜ ᱥᱮᱨᱮᱧ ᱠᱚᱨᱮ ᱦᱚᱸ ᱟᱵᱚᱣᱟᱜ ᱱᱚᱣᱟ ᱥᱟᱱᱛᱟᱲᱤ ᱯᱟᱹᱨᱥᱤ ᱥᱟᱶᱦᱮᱫ ᱫᱚ ᱟᱹᱰᱤᱜᱮ ᱪᱟᱨᱪᱟᱜ ᱠᱟᱱᱟ ᱞᱟᱦᱟ ᱛᱮᱦᱚᱸ ᱪᱟᱨᱪᱟᱣ ᱟᱜᱩ ᱠᱟᱱ ᱜᱮᱭᱟ ᱟᱨ ᱱᱤᱛᱚᱜ ᱦᱚᱸ ᱱᱚᱣᱟ ᱥᱮᱨᱮᱧ ᱥᱟᱶᱦᱮᱫ ᱪᱟᱨᱪᱟᱜ ᱠᱟᱱ ᱜᱮᱭᱟ ᱮᱱᱠᱷᱟᱱ ᱡᱩᱫᱤ ᱵᱚᱱ ᱧᱮᱞᱟ ᱱᱚᱣᱟ ᱥᱮᱨᱮᱧ ᱨᱮ ᱡᱟᱦᱟᱸ ᱫᱚ ᱵᱚᱞᱮ ᱛᱟᱦᱟ ᱨᱮᱛᱟ ᱱᱟᱱᱟ ᱛᱟᱨᱱᱟ ᱱᱚᱜᱼᱚᱭ ᱱᱚᱣᱟ ᱢᱤᱫᱴᱤᱡ ᱡᱟᱦᱟᱸ ᱟᱵᱚᱣᱟᱜ ᱠᱟᱛᱷᱟ ᱱᱚᱜᱼᱚᱭ ᱱᱚᱣᱟ ᱛᱟᱞᱟᱛᱮ ᱟᱵᱚ ᱠᱤᱱᱛᱩ ᱥᱮᱨᱮᱧ ᱠᱷᱚᱫᱽ ᱮᱛᱚᱦᱚᱵᱚᱜ ᱠᱟᱱ ᱛᱟᱵᱚᱱᱟ ᱟᱨᱦᱚᱸ ᱡᱩᱫᱤ ᱵᱚᱱ ᱧᱮᱞᱟ ᱱᱚᱰᱮ ᱠᱩᱫᱩᱢ ᱡᱩᱫᱤ ᱵᱚᱱ ᱧᱮᱞᱟ ᱠᱩᱫᱩᱢ ᱨᱮᱦᱚᱸ ᱚᱱᱠᱟᱜᱮ ᱱᱚᱜᱼᱚᱭ ᱡᱮ ᱠᱩᱫᱩᱢ ᱮᱛᱚᱦᱚᱵ ᱞᱟᱦᱟᱨᱮ ᱡᱩᱫᱤ ᱵᱚᱱ ᱧᱮᱞ ᱠᱷᱟᱱ ᱠᱩᱫᱩᱢ ᱨᱮ ᱠᱩᱬᱤᱫ ᱠᱩᱬᱤᱫ ᱱᱚᱜᱼᱚᱭ ᱡᱮ ᱠᱩᱬᱤᱫ ᱠᱩᱬᱤᱫ ᱠᱟᱛᱷᱟ ᱦᱤᱡᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱱᱚᱜᱼᱚ ᱱᱚᱣᱟ ᱛᱟᱞᱟ ᱛᱮᱦᱚᱸ ᱚᱱᱮ ᱡᱮ ᱢᱤᱫᱴᱤᱡ ᱱᱚᱡᱚᱨ ᱥᱮ ᱠᱷᱮᱭᱟᱞ ᱫᱷᱮᱭᱟᱱ ᱱᱚᱣᱟ ᱪᱮᱛᱟᱱ ᱨᱮ ᱮᱢᱚᱜᱜ ᱠᱟᱱᱟ ᱟᱨᱠᱤ ᱦᱮᱸ ᱟᱨ ᱟᱨᱚ ᱡᱩᱫᱤ ᱵᱚᱱ ᱧᱮᱞᱟ ᱚᱸᱰᱮ ᱡᱟᱦᱟᱸ ᱫᱚ ᱠᱟᱱᱟ ᱡᱮ ᱠᱟᱹᱦᱱᱤ ᱠᱷᱮᱛᱨᱚ ᱨᱮᱦᱚᱸ ᱵᱚᱱ ᱧᱮᱞᱟ ᱚᱱᱠᱟᱜᱮ ᱠᱟᱹᱦᱱᱤ ᱠᱷᱮᱛᱨᱚ ᱨᱮᱦᱚᱸ ᱱᱚᱝᱠᱟ ᱠᱟᱹᱦᱱᱤ ᱫᱚ ᱦᱩᱭᱩᱜ ᱠᱟᱱᱟ ᱱᱚᱜᱼᱚᱭ ᱡᱮ ᱴᱨᱟᱡᱮᱰᱤ ᱠᱚ ᱞᱟᱹᱭᱟᱜ ᱠᱟᱱᱟ ᱱᱚᱜᱼᱚᱭ ᱱᱚᱝᱠᱟᱱᱟᱜ ᱡᱟᱦᱟᱸ ᱫᱚ ᱢᱟᱱᱮ ᱵᱤᱭᱳᱜᱟᱱᱛᱚᱠ ᱡᱟᱦᱟᱸ ᱤᱭᱟᱹ ᱠᱚ ᱟᱨ ᱢᱤᱞᱚᱱᱟᱛᱛᱚᱠ ᱡᱟᱦᱟᱸ ᱱᱚᱜᱼᱚᱭ ᱡᱮ ᱱᱚᱝᱠᱟᱱᱟᱜ ᱜᱷᱚᱴᱟᱜ ᱠᱟᱱᱟ ᱱᱚᱜᱼᱚ ᱱᱟ ᱠᱚ ᱛᱟᱞᱟ ᱛᱮᱦᱚᱸ ᱢᱤᱫᱴᱤᱡ ᱟᱵᱚᱣᱟᱜ ᱥᱟᱱᱛᱟᱲᱤ ᱯᱟᱹᱨᱥᱤ ᱥᱟᱶᱦᱮᱫ ᱫᱚ ᱟᱹᱰᱤᱜᱮ ᱪᱟᱨᱪᱟᱜ ᱠᱟᱱᱟ ᱟᱨ ᱱᱚᱣᱟ ᱡᱚᱛᱚ ᱡᱟᱦᱟᱸ ᱛᱤᱱᱟᱹᱜ ᱪᱟᱨᱪᱟᱜᱼᱟ ᱩᱱᱟᱹᱜ ᱜᱮ ᱟᱵᱚᱣᱟᱜ ᱱᱚᱣᱟ ᱞᱟᱦᱟᱱᱛᱤ ᱦᱩᱭᱩᱜᱼᱟ ᱟᱨ ᱚᱱᱟ ᱥᱟᱶᱛᱮ ᱱᱚᱰᱮ ᱡᱟᱹᱥᱛᱤ ᱠᱷᱚᱱ ᱡᱟᱹᱥᱛᱤ ᱡᱩᱫᱤ ᱟᱵᱚ ᱚᱢᱚᱬᱦᱮᱸ ᱨᱮᱵᱚᱱ ᱪᱟᱨᱪᱟᱭᱟ ᱚᱱᱚᱬᱦᱮᱸ ᱵᱚᱱ ᱚᱞᱟ ᱟᱵᱚᱣᱟᱜ ᱱᱚᱣᱟ ᱪᱷᱚᱱᱫᱚ ᱪᱷᱟᱸᱫᱟ ᱞᱚᱭ ᱛᱟᱞ ᱟᱨ ᱢᱟᱛᱨᱟ ᱱᱚᱜᱼᱚᱭ ᱱᱟ ᱠᱚ ᱢᱤᱞᱟᱹᱣ ᱱᱤᱦᱟᱹᱛ ᱮᱠᱟᱞ ᱞᱟᱹᱠᱛᱤ ᱠᱟᱱᱟ ᱛᱚᱵᱮ ᱜᱮ ᱡᱮ ᱚᱱᱟ ᱢᱤᱫᱴᱤᱡ ᱚᱱᱚᱬᱮᱸ ᱱᱟᱯᱟᱭ ᱢᱤᱫᱴᱤᱡ ᱚᱱᱚᱬᱦᱮᱸ ᱢᱮᱱᱛᱮ ᱞᱮᱠᱷᱟᱜᱼᱟ